ᱟᱞᱮ ᱚᱲᱟᱜ ᱥᱩᱨ ᱨᱮ ᱟᱹᱰᱤ ᱨᱮᱸᱜᱮᱡ ᱱᱟᱪᱟᱨ ᱡᱩᱨᱤᱼᱯᱟᱹᱨᱤ ᱠᱤᱱ ᱛᱟᱦᱮᱸ ᱠᱟᱱᱟ ᱩᱱᱠᱤᱱ ᱫᱚ ᱦᱚᱨᱚᱜ ᱵᱟᱸᱫᱮ ᱠᱚ ᱡᱟᱜᱮ ᱛᱟᱦᱮᱸ ᱠᱟᱱᱟ ᱚᱱᱠᱟ ᱠᱩᱢᱵᱲᱩᱭᱮᱱ ᱛᱟᱹᱠᱤᱱᱟ ᱵᱟᱠᱷᱟᱡ ᱯᱩᱞᱤᱥ ᱯᱨᱚᱥᱟᱥᱚᱱ ᱴᱷᱮᱱ ᱠᱤᱱ ᱪᱟᱞᱟᱣ ᱞᱮᱱᱟ ᱢᱮᱱᱠᱷᱟᱱ ᱨᱮᱸᱜᱮᱡ ᱱᱟᱪᱟᱨ ᱤᱭᱟᱹᱛᱮ ᱩᱱᱠᱤᱱᱟᱜ ᱤᱭᱟᱹ ᱫᱚ ᱵᱟᱠᱚ ᱢᱮᱫ ᱞᱩᱛᱩᱨᱟᱜ ᱛᱟᱹᱠᱤᱱᱟ ᱢᱮᱱᱠᱷᱟᱱ ᱟᱵᱚ ᱦᱚᱸ ᱜᱤᱫᱽᱨᱟᱹ ᱠᱚ ᱢᱚᱡᱽ ᱛᱮᱵᱚᱱ ᱚᱞᱚᱜ ᱯᱟᱲᱦᱟᱜ ᱠᱟᱛᱮ ᱵᱚᱱ ᱥᱮᱬᱟ ᱠᱚᱣᱟ ᱟᱨ ᱱᱚᱝᱠᱟ ᱜᱮᱵᱚᱱ ᱪᱮᱫ ᱦᱚᱪᱚ ᱠᱚᱣᱟ ᱛᱟᱦᱞᱮ ᱨᱮᱸᱜᱮᱡ ᱱᱟᱪᱟᱨ ᱠᱷᱚᱡ ᱫᱚ ᱛᱷᱚᱲᱟ ᱵᱚᱱ ᱥᱮᱬᱟ ᱧᱚᱜᱚᱜ ᱢᱟ ᱟᱨ ᱚᱞᱚᱜ ᱯᱟᱲᱦᱟᱜ ᱠᱷᱚᱡ ᱦᱚᱸᱵᱚᱱ ᱥᱮᱬᱟᱜ ᱢᱟ ᱛᱚᱵᱮ ᱡᱟᱦᱟᱸ ᱨᱮᱜᱮ ᱵᱚᱱ ᱪᱟᱞᱟᱜᱼᱟ ᱚᱸᱰᱮᱜᱮ ᱫᱟᱲᱮ ᱵᱚᱱ ᱧᱟᱢᱟ